ᱦᱮᱸ ᱞᱟ ᱭ ᱢᱮ ᱞᱟ ᱭ ᱢᱮ ᱦᱮᱸ ᱱᱤᱛ ᱫᱚ ᱢᱤᱡᱤᱥᱤᱭᱟᱱ ᱠᱷᱚᱱᱜᱤᱧ ᱞᱟᱹᱭᱮᱫ ᱞᱟᱹᱭ ᱢᱮ ᱪᱮᱢ ᱢᱮᱱᱮᱜ ᱠᱟᱱᱟ ᱞᱟᱹᱭ ᱢᱮ ᱪᱮᱫ ᱠᱩᱠᱞᱤ ᱚᱻ ᱟᱵᱚ ᱡᱟᱦᱟᱸ ᱴᱟᱜ ᱥᱟᱱᱛᱟᱲ ᱥᱚᱢᱟᱡᱽ ᱨᱮ ᱥᱚᱦᱨᱟᱭ ᱵᱚᱸᱜᱟ ᱯᱚᱨᱚᱵᱽ ᱡᱟᱦᱟᱸ ᱠᱚᱡᱜᱮ ᱢᱮᱱᱟᱜ ᱠᱟᱜ ᱚᱱᱟᱴᱟᱜ ᱥᱟᱥᱟᱯᱲᱟᱣ ᱠᱚᱡ ᱫᱚ ᱢᱟᱱᱮ ᱛᱩᱢᱫᱟᱜ ᱴᱟᱢᱟᱠ ᱦᱤᱞ ᱦᱤᱞᱦᱤᱞᱟᱜ ᱛᱟᱨᱯᱚᱨ ᱫᱟᱥᱟᱸᱭ ᱠᱚᱲᱟ ᱡᱟᱦᱟᱸ ᱴᱟᱜ ᱢᱟᱨᱟᱜ ᱨᱮᱱᱟᱜ ᱯᱤᱧᱪᱟ ᱨ ᱡᱟᱦᱟᱸ ᱴᱟᱜ ᱛᱟᱦᱮᱱ ᱚᱱᱟ ᱟᱨ ᱮᱢᱟᱱ ᱮᱢᱟᱱ ᱠᱚᱭᱤᱡ ᱥᱟᱵ ᱥᱟᱯᱲᱟᱣ ᱢᱮᱱᱟᱜ ᱟᱠᱟᱜᱼᱟ

ᱵᱟᱝ ᱱᱮ ᱠᱚᱭᱤᱡ ᱫᱚ ᱟᱵᱚ ᱡᱟᱦᱟᱸ ᱴᱟᱜ ᱢᱟᱨᱮ ᱦᱟᱯᱲᱟᱢᱠᱚᱡ ᱠᱚ ᱛᱟᱦᱮᱸ ᱠᱟᱱᱟ ᱟᱵᱚᱣᱟᱜ ᱡᱟᱦᱟᱸ ᱴᱟᱜ ᱴᱚᱴᱷᱟ ᱠᱚᱨᱮ ᱥᱟᱶᱛᱟ ᱠᱚᱭᱤᱡ ᱡᱟᱦᱟᱸ ᱴᱟᱜ ᱢᱟᱨᱮ ᱠᱚᱠᱚ ᱛᱟᱦᱮᱸ ᱠᱟᱱᱟ ᱩᱱᱠᱩ ᱠᱚᱭᱤᱡ ᱜᱮ ᱢᱟᱱᱮ ᱩᱱᱠᱩ ᱴᱷᱮᱜ ᱠᱷᱚᱡ ᱜᱮ ᱪᱮᱫ ᱦᱩᱭ ᱟᱠᱟᱱᱟ ᱟᱨ ᱩᱱᱠᱩ ᱠᱚᱜᱮ ᱠᱚ ᱞᱟ ᱭ ᱟᱠᱟᱫᱟ ᱡᱮ ᱟᱵᱚᱣᱟᱜ ᱱᱤᱭᱟᱹ ᱥᱟᱱᱛᱟᱲ ᱥᱚᱢᱟᱡᱽ ᱠᱚᱨᱮᱫᱚ ᱱᱤᱭᱟᱹ ᱠᱚ ᱥᱟᱜ ᱥᱟᱯᱲᱟᱣ ᱜᱮ ᱛᱟᱦᱮᱱᱟ ᱚᱱᱟ ᱡᱟᱦᱟᱸ ᱴᱟᱜ ᱛᱩᱢᱫᱟᱜ ᱴᱟᱢᱟᱠ ᱠᱚ ᱚᱱᱟ ᱠᱚ ᱜᱤ ᱡᱟ ᱥᱛᱤᱠᱟᱭᱛᱮ ᱠᱚ ᱵᱮᱵᱚᱦᱟᱨᱟ ᱟᱫᱚ ᱟᱯᱮᱥᱮᱜ ᱫᱚ ᱛᱟᱦᱮᱞᱮ ᱥᱚᱨᱦᱟᱭ ᱠᱚ ᱫᱚ ᱛᱤᱥ ᱠᱚ ᱛᱤᱥ ᱠᱚᱛᱮᱜ ᱛᱮ ᱦᱩᱭᱩᱜ ᱠᱟᱱᱟ

ᱚᱻ ᱛᱟᱦᱚᱞᱮ ᱟᱯᱮᱫᱚ ᱛᱟᱦᱚᱞᱮ ᱚᱱᱟ ᱰᱟᱱᱥ ᱥᱠᱩᱞ ᱯᱮ ᱚᱱᱟ ᱠᱚ ᱯᱮ ᱯᱨᱟᱠᱴᱤᱥ ᱫᱟ ᱵᱚᱞᱮ ᱚᱱᱟ ᱥᱚᱨᱦᱟᱭ ᱠᱚᱨᱮ ᱡᱟᱦᱟᱸ ᱴᱟᱜ ᱥᱟᱜ ᱥᱟᱯᱲᱟᱣ ᱦᱩᱭ ᱟᱠᱟᱱᱟ ᱚᱱᱟ ᱠᱚᱭᱤᱡ ᱫᱚ ᱦᱩᱭ ᱠᱟᱱ ᱛᱟᱯᱮ ᱜᱮᱭᱟᱛᱚ ᱚᱻ ᱛᱟᱦᱚᱞᱮ ᱱᱚᱸᱰᱮ ᱠᱷᱚᱡ ᱯᱮ ᱦᱟᱛᱟᱣᱟ ᱢᱤᱣᱡᱤᱥᱚᱱ ᱡᱟᱦᱟᱸ ᱴᱟᱜ ᱥᱮ ᱢᱮᱱᱟᱜ ᱛᱟᱯᱮᱜᱮᱭᱟ ᱚᱱᱟ ᱥᱟᱱᱛᱟᱲ ᱥᱚᱢᱟᱡᱽ ᱨᱮ ᱢᱟᱱᱮ ᱠᱞᱟᱵ ᱠᱚᱨᱮ ᱫᱚ ᱛᱟᱦᱮᱱ ᱜᱮᱭᱟ ᱥᱮ ᱚᱸᱰᱮ ᱠᱷᱚᱡ ᱯᱮ ᱦᱟᱛᱟᱣᱟ ᱚᱻ ᱦᱮᱸ ᱛᱟᱦᱚᱞᱮ ᱱᱚᱸᱰᱮ ᱢᱮᱱᱟᱜ ᱜᱮᱭᱟ ᱛᱩᱢᱫᱟᱜ ᱠᱚ ᱴᱟᱢᱟᱠ ᱠᱚ ᱡᱟᱦᱟᱸ ᱠᱚᱜᱮ ᱞᱟᱜᱟᱜ ᱮᱢᱟᱱ ᱮᱢᱟᱱ ᱠᱚ ᱟᱭᱢᱟ ᱡᱤᱱᱤᱥ ᱠᱚᱜᱮ ᱢᱮᱱᱟᱜ ᱠᱟᱜᱼᱟ ᱦᱮᱸ ᱛᱤᱨᱭᱟ ᱣ ᱦᱚᱸ ᱢᱮᱱᱟᱜ ᱜᱮᱭᱟ ᱱᱩᱛᱩᱱ ᱱᱟᱣᱟ ᱱᱟᱣᱟ ᱠᱚᱠᱚ ᱵᱮᱱᱟᱣᱮᱜ ᱠᱟᱱᱟᱠᱚ ᱟᱨᱚ ᱞᱟ ᱴᱩ ᱜᱤ ᱞᱟ ᱴᱩ ᱞᱟ ᱴᱩ ᱧᱚᱜᱼᱟᱜ ᱵᱚᱞᱮ ᱟᱫᱚ ᱚᱱᱟ ᱠᱟ ᱴᱤᱡ ᱧᱚᱜᱼᱟᱜ ᱯᱮ ᱦᱟᱛᱟᱣᱟ ᱥᱮ ᱦᱩᱰᱤᱝᱼᱟᱜ ᱥᱮ ᱢᱟᱨᱟᱝᱼᱟᱜ ᱜᱮᱯᱮ ᱦᱟᱛᱟᱣᱟ ᱢᱟᱱᱮ ᱡᱟᱦᱟᱸ ᱴᱟ ᱢᱚᱡᱽ ᱜᱮ ᱟᱸᱡᱚᱢᱚᱜ ᱚᱱᱟ ᱠᱤ ᱚᱱᱟ ᱛᱚ ᱵᱟᱝ ᱦᱮᱸ ᱵᱟᱝᱠᱷᱟᱱ ᱫᱚ ᱢᱚᱡᱽ ᱦᱚᱸ ᱵᱟᱝ ᱟᱸᱡᱚᱢᱚᱜᱼᱟ ᱚᱱᱟᱫᱚ ᱢᱚᱡᱽ ᱢᱟᱱᱮ ᱮᱱᱮᱡ ᱠᱚ ᱦᱚᱸ ᱢᱚᱡᱽ ᱵᱟᱝ ᱦᱩᱭᱩᱜᱼᱟ ᱟᱫᱚ ᱚᱱᱟᱛᱮ ᱡᱟᱦᱟᱸ ᱴᱟᱜ ᱢᱚᱡᱽ ᱟᱸᱡᱚᱢᱚᱜᱼᱟ ᱚᱱᱟ ᱴᱟᱜ ᱜᱮ ᱦᱟᱛᱟᱣ ᱦᱩᱭᱩᱜᱼᱟ ᱵᱟᱝ ᱟ ᱵᱩ ᱵᱟᱝ ᱟ ᱵᱩ ᱡᱟᱦᱟᱸ ᱴᱟᱜ ᱥᱟᱱᱛᱟᱲ ᱥᱚᱢᱟᱡᱽ ᱵᱚᱱ ᱡᱩᱫᱤᱵᱚᱱ ᱞᱟᱦᱟᱭ ᱠᱷᱟᱡ ᱫᱚ ᱚᱱᱟ ᱡᱟᱦᱟᱸ ᱴᱟᱜ ᱦᱤᱱᱫᱤ ᱡᱟ ᱦᱟᱱᱟᱱᱤᱭᱟ ᱠᱚᱭᱤᱡ ᱢᱮᱱᱟᱜ ᱠᱟ ᱚᱱᱟᱠᱚ ᱯᱟᱹᱨᱥᱤ ᱨᱮᱱᱟᱜ ᱫᱚ ᱩᱱᱟᱹᱜ

ᱵᱟᱝ ᱢᱟᱱᱮ ᱟᱵᱚᱥᱮ ᱡᱟᱦᱟᱸ ᱴᱟ ᱥᱟᱶᱛᱟ ᱞᱟᱠᱪᱟᱨ ᱨᱮ ᱢᱮᱱᱟᱜ ᱠᱟᱜ ᱚᱱᱟ ᱠᱚᱡ ᱫᱚ ᱥᱚᱢᱚᱨᱛᱷᱚᱱ ᱮᱢ ᱫᱚ ᱵᱟᱝ ᱴᱷᱤᱠᱟ ᱵᱟᱝᱠᱷᱟᱱ ᱟᱵᱚ ᱥᱟᱱᱛᱟᱲ ᱥᱚᱢᱟᱡᱽ ᱨᱮ ᱢᱟᱱᱮ ᱡᱟᱦᱟᱸ ᱠᱚ ᱡᱩᱣᱟ ᱱ ᱠᱩᱲᱤ ᱠᱚᱲᱟ ᱠᱚ ᱢᱮᱱᱟᱜ ᱠᱚᱣᱟ ᱩᱱᱠᱩ ᱚᱱᱟ ᱴᱟᱜ ᱡᱩᱫᱤ ᱠᱚ ᱥᱟᱯᱚᱴᱠᱟᱱ ᱠᱟᱡ ᱥᱮ ᱩᱱᱠᱩᱨᱤᱱ ᱟᱭᱳ ᱵᱟᱵᱟ ᱦᱚᱱᱟᱝ ᱠᱚ ᱥᱟᱯᱚᱴ ᱠᱟᱜ ᱢᱮᱱᱠᱷᱟᱱ ᱩᱱᱠᱩ ᱦᱚᱸ ᱚᱸᱰᱮ ᱜᱮ ᱠᱚ ᱪᱟᱞᱟᱜᱼᱟ ᱛᱚ ᱟᱵᱚᱣᱟᱜ ᱡᱟᱦᱟᱸ ᱴᱟᱜ ᱥᱟᱱᱛᱟᱲ ᱥᱚᱢᱟᱡᱽ ᱨᱮ ᱢᱮᱱᱟᱜ ᱟᱠᱟᱜᱼᱟ ᱚᱱᱟ ᱢᱟᱱᱮ ᱡᱟᱦᱟᱸ ᱴᱟᱜ ᱟᱵᱚ ᱴᱨᱮᱰᱤᱥᱚᱱᱟᱞ ᱠᱚ ᱢᱮᱱᱟᱜ ᱟᱠᱟᱜᱼᱟ ᱛᱩᱢᱫᱟᱜ ᱴᱟᱢᱟᱠ ᱛᱮ ᱚᱱᱟ ᱠᱚᱡ ᱜᱮ ᱢᱟᱱᱮ ᱜᱚᱲᱚ ᱥᱚᱯᱚᱦᱚᱫᱟ ᱢᱮᱱ ᱠᱷᱟᱡ ᱫᱚ ᱵᱷᱟ ᱜᱤ ᱦᱩᱭᱩᱜᱼᱟ ᱦᱟᱱᱟ ᱦᱟᱱᱟᱱᱤᱭᱟ ᱱᱚᱣᱟ ᱠᱚᱭᱤᱡ ᱫᱚ ᱵᱟᱝ ᱦᱩᱭᱩᱜᱼᱟ ᱚᱱᱟᱫᱚ ᱟᱵᱚ ᱥᱟᱱᱛᱟᱲ ᱥᱚᱢᱟᱡᱽ ᱫᱚ ᱚᱱᱛᱮ ᱠᱚ ᱵᱟᱵᱚᱱ ᱪᱟᱞᱟᱜᱼᱟ ᱚᱱᱛᱮ ᱵᱤᱨᱚᱫᱷᱤ ᱜᱮᱵᱚᱱ ᱪᱟᱞᱟᱜᱼᱟ ᱠᱟᱨᱚᱱ ᱟ ᱵᱩᱣᱟᱜ ᱚᱱᱟ ᱠᱚᱜᱮᱵᱚ ᱧᱮᱞ ᱟᱠᱟᱫᱟ ᱥᱟᱱᱛᱟᱲ ᱥᱚᱢᱟᱡᱽ ᱫᱚ ᱰᱩᱵᱟ ᱣ ᱟᱛᱚ ᱟᱫᱚ ᱚᱱᱟᱛᱮ ᱚᱱᱟ ᱠᱚᱨᱮ ᱫᱚ ᱵᱟ ᱵᱩᱱ ᱥᱚᱢᱚᱨᱛᱷᱚᱱ ᱫᱚ ᱵᱟ ᱵᱩᱱ ᱮᱢᱟ ᱟ ᱵᱩᱫᱚ ᱡᱟᱦᱟᱸ ᱴᱟᱜ ᱥᱟᱱᱛᱟᱲ ᱥᱚᱢᱟᱡᱽ ᱨᱮ ᱟ ᱨᱤ ᱟ ᱨᱤᱪᱟ ᱞᱤ ᱢᱮᱱᱟᱜ ᱟᱠᱟᱜᱼᱟ ᱛᱟᱵᱚᱱ ᱴᱨᱮᱰᱤᱥᱚᱱᱟᱞ ᱰᱨᱮᱥ ᱞᱩᱸᱜᱤ ᱯᱟ ᱧᱪᱷᱤ ᱠᱩᱭᱤᱡ ᱯᱟ ᱧᱪᱷᱤ ᱯᱟᱬᱦᱟᱴ ᱠᱚᱭᱤᱡ ᱡᱟᱦᱟᱸ ᱠᱚ ᱢᱮᱱᱟᱜ ᱟᱠᱟᱫ ᱚᱱᱟᱠᱚ ᱚᱱᱟ ᱠᱚᱭᱤᱡ ᱛᱮᱜᱮ ᱛᱩᱢᱫᱟᱜ ᱴᱟᱢᱟᱠ ᱠᱚ ᱟᱵᱚ ᱥᱚᱨᱦᱟᱭ ᱠᱚᱨᱮ ᱫᱚ ᱚᱱᱟᱠᱚᱭᱤᱡ ᱜᱮᱵᱚᱱ ᱵᱮᱵᱚᱦᱟᱨ ᱞᱮᱠᱷᱟᱡ ᱫᱚ ᱵᱷᱟ ᱜᱤ ᱦᱩᱭᱩᱜᱼᱟ ᱦᱮᱸ ᱛᱟᱦᱚᱞᱮ ᱟᱵᱚ ᱡᱩᱫᱤ ᱟᱯᱮᱥᱮᱜ ᱠᱚᱨᱮ ᱡᱩᱫᱤ ᱚᱱᱠᱟ ᱴᱨᱮᱰᱤᱥᱚᱱᱟᱞ ᱢᱮᱱᱟᱜ ᱠᱚ ᱠᱷᱟᱡ ᱢᱟᱱᱮ ᱮᱴᱟᱜ ᱡᱟ ᱛᱤ ᱛᱮᱜᱮ ᱠᱚ ᱡᱩᱫᱤᱠᱚ ᱰᱟᱱᱥ ᱠᱚᱡ ᱠᱚ ᱯᱨᱟᱠᱴᱤᱥ ᱮᱜ ᱠᱟᱱ ᱠᱷᱟᱡ ᱫᱚ ᱩᱱᱠᱩᱫᱚ ᱢᱟᱱᱮ ᱢᱮᱛᱟᱠᱚᱣᱟ ᱡᱮ ᱟ ᱵᱩᱣᱟᱜ ᱡᱟᱦᱟᱸ ᱴᱟᱜ ᱥᱟᱱᱛᱟᱲ ᱥᱚᱢᱟᱡᱽ ᱨᱮ ᱴᱨᱮᱰᱤᱥᱚᱱᱟᱞ ᱰᱨᱮᱥ ᱠᱟᱱ ᱛᱟᱵᱚᱱ ᱚᱱᱟᱠᱚᱜᱮ ᱦᱚᱲᱚᱜ ᱵᱟᱱᱫᱤ ᱟᱨ ᱚᱱᱟ ᱠᱚᱭᱤᱡ ᱛᱮᱜᱮ ᱵᱚᱞᱮ ᱮᱱᱮᱡ ᱠᱚᱡ ᱰᱟᱱᱥ ᱠᱚᱭᱤᱡ ᱦᱚᱸ ᱪᱮᱫ ᱦᱮᱸ ᱦᱮᱸ ᱢᱤᱫ ᱦᱚᱲ ᱛᱮᱫᱚ ᱵᱟᱝ ᱦᱩᱭᱩᱜᱼᱟ ᱟᱯᱮ ᱡᱟᱦᱟᱸ ᱴᱟᱜ ᱟᱯᱮ ᱡᱟᱦᱟᱸ ᱴᱟᱜ ᱴᱚᱴᱷᱟ ᱨᱮ ᱢᱮᱱᱟᱜ ᱯᱮᱭᱟ ᱟᱯᱮ ᱥᱟᱱᱛᱟᱽ ᱥᱚᱢᱟᱡᱽ ᱡᱟᱦᱟᱸ ᱴᱚᱴᱷᱟᱨᱮ ᱢᱮᱱᱟᱜ ᱯᱮᱭᱟ ᱚᱸᱰᱮᱱᱠᱚᱭ ᱟᱛᱳ ᱢᱚᱲᱮ ᱦᱚᱲ ᱥᱮ ᱜᱚᱴᱟ ᱴᱚᱞᱟ ᱢᱚᱫᱽᱫᱷᱚ ᱨᱮ ᱢᱤᱫᱴᱟ ᱝ ᱢᱤᱴᱤᱝ ᱞᱮᱠᱟ ᱜᱚᱲᱚ ᱥᱚᱯᱚᱦᱚᱫ ᱢᱤᱴᱤᱝ ᱫᱚᱦᱚᱭ ᱯᱮ ᱚᱱᱟᱠᱷᱟᱱ ᱦᱮᱸ ᱵᱟᱝᱠᱷᱟᱱ ᱦᱮᱸ ᱚᱱᱟ ᱠᱚᱜᱮ ᱠᱩᱞᱤ ᱵᱩᱡᱷᱟ ᱣ ᱦᱩᱭᱩᱜᱼᱟ ᱟᱞᱮ ᱦᱚᱸ ᱱᱚᱛᱮ ᱦᱚᱸ ᱛᱟ ᱚᱱᱠᱟ ᱜᱮ ᱢᱮᱱ ᱦᱩᱭᱩᱜᱼᱟ ᱚᱱᱠᱟ ᱜᱮ ᱦᱮᱸ ᱦᱮᱸ ᱚᱱᱠᱟ ᱜᱮ ᱛᱟᱦᱚᱞᱮ ᱟᱵᱟᱨ ᱡᱚᱦᱟᱨ ᱜᱤ